ᱦᱮᱸ ᱦᱮᱞᱳ ᱦᱮᱸ ᱜᱟᱹᱰᱤ ᱰᱨᱟᱭᱵᱷᱟᱨ ᱜᱮᱥᱮ ᱴᱮᱠᱥᱤ ᱨᱤᱱᱤᱡ ᱦᱮᱸ ᱛᱚ ᱤᱧ ᱵᱩᱨᱥᱟᱹ ᱵᱮᱲᱟ ᱠᱷᱚᱱᱤᱧ ᱞᱟᱹᱭᱫᱟ ᱛᱳ ᱜᱟᱹᱰᱤ ᱯᱷᱨᱤᱜ ᱛᱟᱢᱟ ᱥᱮ ᱦᱮᱸ ᱢᱳᱴᱟᱢᱩᱴᱤ ᱜᱟᱯᱟ ᱢᱮᱭᱟᱝ ᱠᱚᱛᱮ ᱦᱮᱸ ᱥᱟᱵ ᱠᱟᱜ ᱢᱮᱥᱮ ᱢᱚᱝᱜᱚᱞᱵᱟᱨ ᱦᱤᱞᱳᱜ ᱛᱚ ᱤᱱᱟᱹ ᱦᱤᱞᱳᱜ ᱪᱟᱞᱟᱜ ᱟᱞᱮ ᱯᱚᱨᱤᱵᱟᱨ ᱢᱮᱥᱟ ᱜᱮ ᱵᱷᱟᱲᱟ ᱪᱮᱫ ᱞᱮᱠᱟᱢ ᱦᱟᱛᱟᱣᱟ ᱫᱤᱜᱷᱟᱞᱮ ᱪᱟᱞᱟᱜᱼᱟ ᱢᱳᱴᱟᱢᱩᱴᱤ ᱛᱟᱦᱮᱱᱟᱞᱮ ᱵᱷᱟᱲᱟ ᱪᱮᱫ ᱞᱮᱠᱟᱢ ᱦᱟᱛᱟᱣᱟ ᱱᱚᱶᱟ ᱠᱤᱞᱳᱢᱤᱴᱟᱨ ᱦᱤᱥᱟᱹᱵᱽ ᱥᱮ ᱫᱤᱱ ᱦᱤᱥᱟᱹᱵ ᱦᱮᱸ ᱛᱟᱦᱮᱱ ᱜᱮᱭᱟᱞᱮ ᱦᱟᱸᱜ ᱯᱮ ᱫᱤᱱ ᱜᱟᱱ ᱫᱚ ᱦᱮᱸ ᱦᱮᱸ ᱛᱳ ᱚᱱᱟᱜᱮ ᱢᱮᱱᱫᱚ ᱛᱚ ᱚᱱᱛᱮ ᱨᱮᱜᱮ ᱛᱟᱦᱮᱱ ᱦᱩᱭᱩᱜᱼᱟ ᱚᱱᱟ ᱠᱚᱨᱮ ᱠᱟᱹᱴᱤᱡ ᱧᱮᱞ ᱦᱩᱭᱩᱜᱼᱟ ᱯᱚᱨᱤᱵᱟᱨ ᱠᱚ ᱢᱮᱥᱟ ᱪᱟᱞᱟᱜ ᱢᱟᱱᱮ ᱠᱟᱹᱴᱤᱡ ᱛᱟᱦᱮᱱ ᱦᱩᱭᱩᱜᱼᱟ ᱛᱚᱵᱮ ᱛᱚᱠᱚ ᱧᱮᱞᱟ ᱦᱮᱸ ᱛᱳ ᱚᱱᱟᱜᱮ ᱠᱷᱚᱵᱚᱨ ᱜᱟᱞᱢᱟᱨᱟᱣ ᱫᱚ ᱛᱳ ᱪᱮᱫ ᱞᱮᱠᱟᱢ ᱦᱟᱛᱟᱣᱟ ᱦᱮᱸᱛᱚ ᱴᱷᱤᱠ ᱦᱮᱸ ᱡᱩᱫᱟᱹ ᱜᱮᱭᱟ ᱡᱩᱫᱟᱹ ᱜᱮᱭᱟ ᱦᱮᱸᱛᱚ ᱚᱱᱟᱜᱮ ᱢᱮᱱᱫᱚ ᱦᱟᱸᱜ ᱛᱟᱦᱚᱞᱮ ᱨᱮᱰᱤᱜ ᱢᱟ ᱴᱷᱤᱠ ᱜᱮᱭᱟ ᱫᱚᱦᱚᱭᱮᱫᱟᱹᱧ